ᱵᱷᱟᱨᱚᱛ ᱫᱤᱥᱚᱢ ᱨᱮ ᱤᱱᱴᱟᱨᱱᱮᱥᱱᱮᱞ ᱠᱷᱮᱞ ᱫᱚ ᱡᱮ ᱟᱨ ᱰᱤ ᱡᱟᱢᱥᱮᱫᱽᱯᱩᱨ ᱨᱮ ᱦᱩᱭᱩᱜᱼᱟ ᱱᱚᱰᱮ ᱫᱚ ᱯᱷᱩᱴᱵᱚᱞ ᱦᱚᱸᱠᱤ ᱵᱮᱰ ᱢᱤᱱᱴᱚᱱ ᱟᱹᱰᱤ ᱜᱟᱱ ᱠᱷᱮᱞ ᱠᱚ ᱦᱩᱭᱩᱜᱼᱟ ᱱᱚᱰᱮ ᱠᱷᱚᱡ ᱠᱷᱮᱞ ᱯᱟᱥ ᱞᱮᱠᱷᱟᱡ ᱮᱢ ᱨᱟᱺᱪᱤ ᱠᱚ ᱤᱫᱤ ᱢᱮᱭᱟ ᱚᱸᱰᱮ ᱦᱚᱸ ᱟᱹᱰᱤ ᱢᱚᱡᱽᱛᱮᱢ ᱠᱚᱨᱟᱣ ᱞᱮᱠᱷᱟᱡ ᱟᱹᱰᱤ ᱫᱤᱥᱚᱢ ᱨᱮᱢ ᱢᱟᱨᱥᱟᱞᱚᱜᱼᱟ ᱟᱨ ᱡᱚᱛᱚ ᱫᱤᱥᱚᱢ ᱦᱚᱲ ᱠᱚ ᱧᱮᱞ ᱞᱮᱢ ᱠᱷᱟᱡ ᱟᱹᱰᱤ ᱨᱟᱹᱥᱠᱟᱹ ᱟᱹᱰᱤ ᱢᱚᱡᱽ ᱠᱚ ᱵᱩᱡᱷᱟᱹᱣᱟ ᱡᱮ ᱢᱮᱱᱟ ᱠᱚ ᱱᱩᱭ ᱱᱚᱣᱟ ᱠᱷᱮᱞ ᱨᱮ ᱯᱷᱩᱵᱚᱞ ᱥᱮ ᱡᱟᱦᱟᱱᱟᱜ ᱠᱚᱢ ᱠᱷᱮᱞ ᱞᱮᱫ ᱛᱟᱦᱮᱸ ᱠᱟᱱᱟ ᱚᱱᱟ ᱢᱮᱱᱛᱮᱫ ᱥᱟᱱᱟᱢ ᱠᱷᱚᱱ ᱫᱚ ᱟᱹᱰᱤ ᱢᱚᱡᱽᱛᱮ ᱠᱷᱮᱞᱢᱮ ᱚᱱᱟ ᱫᱚ ᱟᱹᱰᱤ ᱱᱟᱯᱟᱭᱟ